ᱤᱧᱟᱹᱜ ᱴᱚᱴᱷᱟ ᱨᱮᱭᱟᱜ ᱵᱤᱨᱤᱫᱽ ᱟᱨ ᱠᱟᱹᱨᱩ ᱵᱤᱨᱤᱫᱽ ᱠᱟᱛᱷᱟ ᱚᱠᱟᱞᱮᱠᱟᱨᱮ ᱯᱚᱱᱚᱛ ᱠᱟᱹᱣᱰᱤ ᱟᱨᱤ ᱩᱛᱱᱟᱹᱣ ᱟᱨ ᱵᱟᱨ ᱛᱤᱛᱮ ᱚᱵᱚᱫᱟᱱ ᱦᱟᱦᱮᱱᱟ ᱱᱚᱣᱟ ᱠᱟᱹᱨᱩ ᱵᱤᱨᱤᱫᱽ ᱥᱮ ᱵᱤᱨᱤᱫᱽ ᱵᱤᱨᱤᱫᱽ ᱢᱟᱱᱮ ᱥᱤᱞᱯᱚ ᱟᱨ ᱠᱟᱹᱨᱩ ᱵᱤᱨᱤᱫᱽ ᱢᱟᱱᱮ ᱠᱩᱴᱤᱨ ᱥᱤᱞᱯᱚ ᱡᱟᱦᱟᱸ ᱫᱚᱠᱚ ᱢᱮᱛᱟᱜ ᱠᱟᱱᱟ ᱱᱚᱣᱟ ᱠᱩᱴᱤᱨ ᱥᱩᱞᱯᱚ ᱠᱚᱨᱮ ᱠᱟᱹᱢᱤ ᱨᱮᱱᱟᱜ ᱫᱟᱣ ᱫᱚ ᱚᱱᱟ ᱥᱩᱨ ᱥᱩᱯᱩᱨ ᱟᱛᱳ ᱠᱚᱨᱮᱱ ᱠᱚ ᱦᱟᱢᱮᱴ ᱫᱟᱲᱮᱭᱟᱜᱼᱟ ᱡᱮ ᱚᱱᱟ ᱠᱩᱴᱤᱨ ᱥᱤᱞᱯᱚ ᱨᱮ ᱡᱳᱜᱟᱡᱳᱜᱽ ᱠᱟᱛᱮ ᱟᱨ ᱵᱟᱝ ᱚᱱᱟ ᱠᱩᱴᱤᱨ ᱥᱤᱞᱯᱚ ᱨᱮᱱᱟᱜ ᱱᱟᱱᱟᱦᱩᱱᱟᱹᱨ ᱠᱟᱹᱢᱤ ᱵᱟᱲᱟᱭ ᱡᱚᱝ ᱥᱮ ᱫᱤᱥᱦᱩᱫᱤᱥ ᱟᱡᱼᱮ ᱵᱟᱲᱟᱭ ᱠᱷᱟᱱ ᱚᱱᱟ ᱠᱚᱨᱮᱱᱟᱜ ᱠᱟᱹᱢᱤ ᱨᱮᱱᱟᱜ ᱡᱟᱦᱟᱸ ᱛᱤᱱᱟᱹᱜ ᱠᱟᱹᱢᱤ ᱦᱚᱨᱟ ᱢᱮᱱᱟᱜᱼᱟ ᱚᱱᱟ ᱠᱚ ᱵᱟᱲᱟᱭ ᱠᱷᱟᱱ ᱜᱮ ᱚᱱᱟ ᱠᱟᱹᱢᱤ ᱨᱮ ᱵᱟᱦᱟᱥ ᱫᱟᱲᱮᱭᱟᱜᱼᱟ ᱨᱚᱯᱛᱟᱱᱤ ᱨᱚᱯᱛᱟᱱᱤ ᱢᱮᱱᱞᱮᱠᱷᱟᱱ ᱟᱹᱰᱤ ᱠᱤᱪᱷᱩ ᱜᱮ ᱵᱩᱡᱷᱟᱹᱜᱼᱟ ᱯᱚᱨᱡᱚᱴᱮᱱ ᱟᱠᱷᱨᱤᱧ ᱡᱟᱹᱫᱩ ᱚᱲᱟᱜ ᱟᱠᱷᱨᱤᱹ ᱦᱚᱸ ᱟᱨᱠᱤ ᱚᱸᱰᱮ ᱠᱷᱚᱱ ᱟᱹᱰᱤ ᱠᱤᱪᱷᱩ ᱠᱤᱨᱤᱧᱚᱜᱼᱟ ᱟᱨᱠᱤ ᱡᱟᱦᱟᱸ ᱛᱤᱱᱟᱹᱜ ᱱᱚᱣᱟ ᱵᱤᱨᱤᱫᱽ ᱨᱮ ᱱᱟᱱᱟᱦᱩᱱᱟᱹᱨ ᱫᱩᱨᱤᱵᱽ ᱠᱚ ᱛᱮᱭᱟᱨᱚᱜᱼᱟ ᱚᱱᱟ ᱠᱚ ᱠᱤᱨᱤᱧ ᱟᱠᱷᱨᱤᱧᱚᱜᱼᱟ ᱚᱱᱟ ᱠᱚᱜᱮ